ᱤᱧᱫᱚ ᱥᱮᱨᱮᱧ ᱫᱚ ᱫᱚᱢᱮᱜᱮ ᱥᱮᱨᱮᱧ ᱥᱟᱱᱟᱧᱟ ᱟᱫᱚ ᱥᱮᱨᱮᱧ ᱫᱚ ᱛᱤᱠᱤᱱ ᱵᱮᱲᱟ ᱤᱧ ᱨᱤᱦᱟᱨᱥᱮᱞᱟ ᱥᱮᱨᱮᱧᱟᱹᱧ ᱟᱨ ᱢᱤᱫ ᱫᱷᱟᱣ ᱟᱹᱭᱩᱵ ᱵᱮᱲᱟ ᱵᱟᱨ ᱴᱟᱭᱤᱢᱤᱧ ᱥᱮᱨᱮᱧᱟ ᱟᱨ ᱥᱮᱨᱮᱧ ᱫᱚ ᱪᱮᱫ ᱞᱟᱹᱜᱤᱫ ᱵᱟᱨ ᱴᱟᱭᱤᱢᱤᱧ ᱥᱮᱨᱮᱧᱟ ᱪᱤᱠᱟᱹᱛᱮ ᱨᱟᱦᱟ ᱠᱚ ᱠᱟᱹᱴᱤᱡ ᱦᱟᱱᱛᱮ ᱱᱟᱛᱮᱜᱼᱟ ᱛᱚ ᱮᱱᱠᱷᱟᱱ ᱚᱱᱟ ᱨᱟᱦᱟ ᱠᱚᱜᱮ ᱠᱟᱹᱴᱤᱡ ᱵᱮᱴᱷᱟᱣ ᱦᱩᱭᱩᱜᱼᱟ ᱦᱟᱸᱜ ᱚᱱᱟ ᱠᱷᱟᱹᱛᱤᱨ ᱵᱟᱨ ᱴᱟᱭᱤᱢ ᱥᱮᱨᱮᱧ ᱦᱳᱭ ᱤᱧᱟᱹ ᱪᱮᱫᱚᱜ ᱞᱟᱹᱜᱤᱫ ᱟᱨ ᱥᱮᱨᱮᱧ ᱦᱚᱸ ᱠᱟᱹᱵᱷᱤ ᱠᱟᱹᱵᱷᱤ ᱫᱚᱧ ᱚᱞ ᱜᱮᱭᱟ ᱠᱚᱯᱤ ᱨᱤᱧ ᱚᱞ ᱫᱚᱦᱚᱭᱟ ᱡᱟᱦᱟᱸ ᱥᱮᱨᱮᱧ ᱵᱷᱟᱹᱜᱤᱧ ᱵᱩᱡᱷᱟᱹᱣᱟ ᱟᱨ ᱚᱞ ᱠᱟᱛᱮᱫ ᱠᱟᱹᱵᱷᱤ ᱠᱟᱹᱵᱷᱤ ᱚᱱᱟ ᱥᱴᱩᱰᱤᱭᱳ ᱨᱮᱦᱚᱸ ᱥᱮᱨᱮᱧ ᱜᱚᱫ ᱜᱮᱭᱟ ᱢᱤᱫ ᱵᱟᱨᱫᱷᱟᱣ ᱟᱫᱚ ᱱᱤᱛᱳᱜ ᱫᱷᱟᱹᱵᱤᱡ ᱫᱚ ᱛᱟᱹᱧ ᱵᱟᱭ ᱯᱷᱮᱢᱟᱥᱟ ᱠᱟᱱᱟ ᱯᱷᱮᱢᱟᱥ ᱠᱚᱫᱚ ᱟᱫᱚ ᱥᱮᱨᱮᱧ ᱫᱚ ᱤᱧᱫᱚ ᱢᱟᱱᱮ ᱵᱟᱨ ᱦᱟᱯᱛᱟ ᱨᱮ ᱢᱤᱫᱴᱟᱝ ᱥᱮᱨᱮᱧᱤᱧ ᱚᱞᱟ